ᱡᱚᱛᱚ ᱠᱷᱚᱱᱟᱜ ᱞᱟᱦᱟᱛᱮ ᱤᱧᱫᱚ ᱱᱚᱣᱟᱜᱤᱧ ᱢᱮᱱᱟ ᱡᱮ ᱠᱚᱞᱯᱚᱱᱟ ᱪᱟᱣᱞᱟ ᱥᱩᱱᱤᱛᱟ ᱩᱭᱞᱤᱭᱟᱢ ᱨᱟᱠᱮᱹᱥ ᱥᱚᱨᱢᱟ ᱱᱩᱠᱩ ᱫᱚ ᱢᱤᱫ ᱥᱟᱭᱮᱱᱴᱤᱥᱴ ᱠᱚ ᱛᱟᱦᱮᱸ ᱠᱟᱱᱟ ᱩᱱᱠᱩ ᱟᱹᱰᱤ ᱠᱤᱪᱷᱩ ᱨᱤᱥᱟᱨᱪ ᱠᱟᱜᱼᱟ ᱠᱚ ᱟᱹᱰᱤ ᱠᱤᱪᱷᱩ ᱨᱤᱥᱟᱨᱪ ᱨᱮᱱᱟᱜ ᱚᱨᱜᱟᱱᱟᱭᱡᱮᱥᱮᱱ ᱨᱮᱠᱚ ᱢᱮᱥᱟᱣ ᱠᱟᱱᱟ ᱟᱹᱰᱤ ᱠᱤᱪᱷᱩ ᱜᱮ ᱱᱩᱠᱩ ᱠᱚ ᱤᱱᱵᱷᱮᱱᱥᱮᱱ ᱠᱟᱜᱼᱟ ᱢᱟᱱᱮ ᱢᱮᱱ ᱜᱟᱱᱚᱜᱼᱟ ᱡᱮ ᱵᱮᱱᱟᱣ ᱠᱟᱜᱼᱟ ᱱᱟᱣᱟ ᱱᱟᱣᱟ ᱡᱤᱱᱤᱥ ᱥᱮᱠᱚ ᱨᱤᱥᱟᱨᱪ ᱠᱟᱛᱮᱫ ᱠᱚ ᱩᱰᱩᱠ ᱟᱠᱟᱫ ᱟᱨ ᱟᱵᱚ ᱠᱚ ᱵᱟᱲᱟᱭ ᱦᱚᱪᱚ ᱟᱠᱟᱫ ᱵᱚᱱᱟ ᱡᱮᱢᱚᱱ ᱨᱟᱠᱮᱹᱥ ᱥᱚᱨᱢᱟ ᱫᱚ ᱟᱵᱚ ᱤᱱᱰᱤᱭᱟᱱ ᱨᱮᱱ ᱡᱚᱛᱚ ᱠᱷᱚᱱᱟᱜ ᱯᱨᱚᱛᱷᱚᱢ ᱥᱚᱨᱵᱚ ᱯᱨᱚᱛᱷᱚᱢ ᱤᱱᱰᱤᱭᱟᱱ ᱨᱮᱱ ᱥᱯᱮᱹᱥ ᱛᱮ ᱪᱟᱞᱟᱣ ᱞᱮᱱ ᱛᱟᱦᱮᱱᱟᱭ ᱢᱩᱱ ᱨᱮ ᱢᱮᱱᱫᱚ ᱪᱟᱸᱫᱳ ᱨᱮ ᱢᱮᱱᱫᱚ ᱡᱚᱛᱚ ᱠᱷᱚᱱᱟᱜ ᱚᱣᱟᱨᱞᱰ ᱨᱮᱠᱚᱨᱰ ᱢᱚᱫᱽᱫᱷᱮ ᱩᱱᱤ ᱫᱚ ᱤᱱᱰᱤᱭᱟ ᱨᱮ ᱡᱚᱛᱚ ᱠᱷᱚᱱ ᱯᱷᱟᱥᱴ ᱢᱮᱱ ᱠᱟᱱᱟᱭ ᱡᱮ ᱱᱩᱭ ᱪᱟᱸᱫᱳ ᱨᱮ ᱯᱷᱤᱨ ᱛᱮ ᱪᱟᱞᱟᱣ ᱞᱮᱱ ᱛᱟᱦᱮᱱᱟᱭ ᱮᱱᱠᱷᱟᱱ ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱵᱚ ᱵᱷᱟᱨᱚᱛ ᱞᱟᱜᱟᱱ ᱛᱮ ᱡᱮ ᱢᱤᱫ ᱟᱵᱚ ᱵᱷᱟᱨᱚᱛ ᱨᱮᱱ ᱦᱚᱲ ᱥᱯᱮᱹᱥ ᱨᱮ ᱪᱟᱞᱟᱣ ᱠᱟᱛᱮᱫ ᱟᱨᱮ ᱵᱮᱱᱟᱣ ᱮ ᱫᱟᱲᱮᱭᱟᱜ ᱠᱟᱱᱟ ᱡᱮᱢᱚᱱ ᱠᱚᱞᱯᱚᱱᱟ ᱠᱚᱞᱯᱚᱱᱟ ᱪᱟᱣᱞᱟ ᱩᱱᱤ ᱦᱚᱸ ᱢᱤᱫ ᱢᱟᱨᱟᱝ ᱥᱟᱭᱮᱱᱴᱤᱥᱴ ᱠᱟᱱ ᱜᱮᱭᱟᱭ ᱩᱱᱤ ᱦᱚᱸ ᱥᱯᱮᱹᱥ ᱚᱨᱜᱟᱱᱟᱭᱡᱮᱥᱮᱱ ᱨᱮ ᱢᱮᱥᱟᱣᱟᱠᱟᱱᱟᱭ ᱩᱱᱤᱦᱚᱸ ᱟᱹᱰᱤ ᱠᱤᱪᱷᱩᱭ ᱢᱮᱱᱥᱮᱱ ᱠᱟᱜᱼᱟ ᱟᱹᱰᱤ ᱠᱤᱪᱷᱩᱭ ᱟᱨ ᱠᱤᱪᱷᱩ ᱥᱯᱮᱹᱥ ᱚᱨᱜᱟᱱᱟᱭᱡᱮᱥᱮᱱ ᱨᱮ ᱢᱮᱥᱟ ᱠᱟᱛᱮᱫ ᱟᱹᱰᱤ ᱠᱤᱪᱷᱩ ᱵᱮᱱᱟᱣ ᱠᱟᱜᱼᱟᱭ ᱡᱮᱢᱚᱱ ᱥᱯᱮᱹᱥ ᱨᱮᱜᱮ ᱟᱹᱰᱤ ᱠᱟᱨᱛᱮ ᱡᱮᱢᱚᱱ ᱨᱤᱥᱟᱨᱪ ᱨᱮᱠᱚ ᱢᱮᱥᱟᱣ ᱠᱟᱱᱟ ᱢᱟᱨᱟᱝ ᱢᱟᱨᱟᱝ ᱥᱟᱭᱮᱱᱴᱤᱥᱴ ᱦᱩᱭ ᱠᱟᱛᱮᱫ ᱩᱱᱠᱩ ᱟᱵᱚ ᱵᱷᱟᱨᱚᱛ ᱫᱮᱹᱥ ᱞᱟᱹᱜᱤᱫ ᱛᱮ ᱟᱹᱰᱤ ᱠᱤᱪᱷᱩ ᱩᱱᱱᱚᱛᱤ ᱠᱚ ᱠᱟᱹᱢᱤᱭ ᱠᱟᱜᱼᱟ